ᱜᱮᱥ ᱪᱩᱞᱦᱟᱹ ᱥᱮ ᱠᱟᱨᱮᱱᱴ ᱪᱩᱞᱦᱟᱹ ᱥᱮ ᱥᱟᱦᱟᱱ ᱪᱩᱞᱦᱟᱹ ᱨᱮᱱᱟᱜ ᱯᱷᱟᱨᱟᱠ ᱮᱹᱠ ᱱᱟᱢᱵᱟᱨ ᱯᱷᱟᱨᱟᱠ ᱫᱚ ᱦᱩᱭᱩᱜ ᱠᱟᱱᱟ ᱜᱮᱥ ᱪᱩᱞᱦᱟᱹ ᱥᱮ ᱠᱟᱨᱮᱱᱴ ᱪᱩᱞᱦᱟᱹ ᱨᱮ ᱤᱥᱤᱱ ᱵᱟᱥᱟᱝ ᱫᱚ ᱴᱩᱞᱩᱡ ᱴᱚᱠᱟᱜ ᱠᱚ ᱵᱟᱝ ᱦᱮᱸᱫᱮᱜᱼᱟ ᱟᱨ ᱥᱟᱦᱟᱱ ᱪᱩᱞᱦᱟᱹ ᱨᱮ ᱤᱥᱤᱱ ᱫᱚ ᱴᱩᱠᱩᱡ ᱴᱚᱠᱟᱜ ᱦᱮᱸᱫᱮᱜᱼᱟ ᱫᱩᱭ ᱱᱟᱢᱵᱟᱨ ᱯᱷᱟᱨᱟᱠ ᱫᱚ ᱦᱩᱭᱩᱜ ᱠᱟᱱᱟ ᱜᱮᱥ ᱪᱩᱞᱦᱟᱹ ᱥᱮ ᱠᱟᱨᱮᱱ ᱪᱩᱞᱦᱟᱹ ᱫᱚ ᱦᱟᱸᱰᱮ ᱱᱷᱟᱸᱵᱮ ᱛᱩᱞ ᱤᱫᱤ ᱠᱟᱛᱮ ᱤᱥᱤᱱ ᱵᱟᱥᱟᱝ ᱜᱟᱱᱚᱜᱼᱟ ᱟᱨ ᱥᱟᱦᱟᱱ ᱪᱩᱞᱦᱟᱹ ᱫᱚ ᱢᱤᱫ ᱡᱟᱭᱜᱟ ᱨᱮᱜᱮ ᱤᱥᱤᱱ ᱦᱩᱭᱩᱜᱼᱟ ᱦᱟᱸᱰᱮ ᱱᱷᱟᱸᱰᱮ ᱫᱚ ᱛᱩᱞ ᱤᱫᱤ ᱵᱟᱝ ᱜᱟᱱᱚᱜᱼᱟ ᱟᱨ ᱛᱤᱱ ᱱᱟᱢᱵᱟᱨ ᱯᱷᱟᱨᱟᱠ ᱫᱚ ᱦᱩᱭᱩᱜ ᱠᱟᱱᱟ ᱜᱮᱥ ᱪᱩᱞᱦᱟᱹ ᱥᱮ ᱠᱟᱨᱮᱱᱴ ᱪᱩᱞᱦᱟᱹ ᱫᱚ ᱵᱟᱡᱟᱨ ᱠᱚᱨᱮ ᱧᱟᱢᱚᱜᱼᱟ ᱟᱨ ᱥᱟᱦᱟᱱ ᱪᱩᱞᱦᱟᱹ ᱞᱟᱹᱜᱤᱫ ᱥᱟᱦᱟᱱ ᱫᱚ ᱵᱤᱨ ᱵᱩᱨᱩ ᱠᱷᱚᱱ ᱡᱚᱜᱟᱲ ᱟᱹᱜᱩ ᱦᱩᱭᱩᱜᱼᱟ ᱦᱚᱜᱼᱚᱭ ᱱᱤᱭᱟᱹ ᱠᱚ ᱯᱷᱟᱨᱟᱠ ᱫᱚ